ᱱᱮᱛᱟᱨ ᱫᱚ ᱦᱚᱭ ᱫᱟᱜ ᱠᱚ ᱵᱚᱫᱚᱞ ᱤᱫᱤᱭ ᱠᱟᱱᱟ ᱡᱟᱦᱟᱸ ᱥᱚᱢᱚᱭ ᱫᱟᱜ ᱡᱟᱹᱲᱤ ᱫᱚᱨᱠᱟᱨ ᱩᱱ ᱥᱚᱢᱚᱭ ᱫᱟᱜ ᱡᱟᱹᱲᱤ ᱵᱟᱭ ᱡᱟᱹᱲᱤᱭᱮᱫᱼᱟ

ᱦᱟᱱᱮ ᱯᱚᱨᱮᱛᱮ ᱫᱟᱜ ᱮᱜ ᱟᱭ ᱡᱟᱹᱯᱩᱫᱮᱜ ᱟᱭ ᱮᱱᱠᱷᱟᱱ ᱦᱩᱲᱩ ᱪᱟᱥ ᱠᱚᱦᱚᱸ ᱟᱹᱰᱤ ᱯᱚᱨᱮ ᱛᱮ ᱦᱩᱭᱩᱜ ᱠᱟᱱᱟ ᱟᱨ ᱚᱠᱟ ᱥᱚᱢᱚᱭ ᱴᱟᱴᱠᱟ ᱜᱮ ᱫᱚᱢᱮ ᱦᱚᱭ ᱵᱟᱹᱨᱰᱩ ᱟᱨ ᱟᱨᱮᱞ ᱠᱚ ᱧᱩᱨᱩᱜ ᱠᱷᱟᱱ ᱟᱹᱰᱤ ᱜᱮ ᱪᱟᱹᱥᱤ ᱦᱚᱲ ᱠᱚᱣᱟᱜ ᱞᱳᱠᱥᱟᱱ ᱦᱩᱭᱩᱜ ᱠᱟᱱᱟ ᱚᱱᱟ ᱠᱚ ᱵᱟᱧᱪᱟᱣ ᱞᱟᱹᱜᱤᱫ ᱛᱮ ᱪᱟᱹᱥᱤ ᱦᱚᱲ ᱠᱚᱫᱚ ᱱᱮᱛᱟᱨ ᱡᱚᱛᱚ ᱦᱚᱲ ᱡᱚᱛᱚ ᱦᱚᱲ ᱴᱷᱮᱱ ᱥᱢᱟᱨᱴᱯᱷᱳᱱ ᱢᱮᱱᱟᱜᱼᱟ ᱥᱢᱟᱨᱴᱯᱷᱳᱱ ᱨᱮ ᱡᱟᱦᱟᱸ ᱢᱳᱥᱩᱢ ᱨᱮᱭᱟᱜ ᱟᱯᱰᱮᱴ ᱠᱟᱱᱟ ᱚᱱᱟ ᱠᱚ ᱧᱮᱞ ᱠᱟᱛᱮᱫ ᱵᱚ ᱛᱤᱥᱮ ᱫᱟᱜᱟ ᱛᱤᱥ ᱵᱟᱭ ᱫᱟᱜᱟ ᱚᱱᱟ ᱵᱚᱱ ᱧᱮᱞ ᱞᱮᱠᱷᱟᱱ ᱱᱚᱣᱟ ᱪᱟᱹᱥᱤ ᱦᱚᱲ ᱠᱚᱣᱟᱜ ᱞᱳᱠᱥᱟᱱ ᱫᱚ ᱠᱷᱚᱛᱤ ᱫᱚ ᱠᱚᱢᱚᱜᱼᱟ